ᱯᱟᱨᱣᱟ ᱠᱚᱞᱮ ᱟᱹᱥᱩᱞ ᱟᱠᱟᱫ ᱠᱚᱣᱟ ᱪᱮᱬᱮ ᱪᱤᱯᱨᱩᱫ ᱫᱚ ᱵᱟᱝ ᱩᱱᱠᱩ ᱯᱟᱨᱣᱟ ᱫᱚ ᱟᱹᱥᱩᱞ ᱟᱠᱟᱫ ᱠᱚᱣᱟᱞᱮ ᱩᱱᱠᱩ ᱞᱮ ᱮᱢᱟ ᱠᱚᱣᱟ ᱪᱟᱣᱞᱮ ᱞᱮ ᱮᱢᱟ ᱠᱚᱣᱟ ᱦᱩᱲᱩ ᱞᱮ ᱮᱢᱟ ᱠᱚᱣᱟ ᱫᱟᱠᱟ ᱞᱮ ᱮᱢᱟ ᱠᱚᱣᱟ ᱡᱚᱢ ᱟᱠᱚ ᱟᱨ ᱟᱹᱰᱤ ᱢᱚᱡᱽ ᱠᱚ ᱨᱟᱜᱟ ᱢᱚᱡᱽ ᱚᱠᱚᱡ ᱥᱟᱲᱮᱭᱟ ᱧᱤᱫᱟᱹ ᱦᱚᱸ ᱧᱤᱫᱟᱹ ᱠᱚ ᱨᱟᱜᱟ ᱥᱤᱝᱦᱚᱸ ᱥᱤᱧ ᱠᱚ ᱨᱟᱜᱟ ᱩᱱᱠᱩ ᱞᱟᱹᱜᱤᱫ ᱡᱚᱢ ᱞᱮ ᱮᱢᱟ ᱠᱚᱣᱟ ᱱᱚᱣᱟ ᱡᱚᱢ ᱡᱚᱢᱟᱠᱚ ᱫᱟᱜ ᱠᱚ ᱠᱚᱞᱮ ᱮᱢᱟ ᱠᱚᱣᱟ ᱧᱩᱭᱟᱠᱚ ᱟᱨ ᱡᱩᱫᱤ ᱪᱮᱬᱮᱼᱪᱤᱯᱨᱩᱫ ᱜᱮ ᱵᱟᱝᱠᱷᱟᱱ ᱫᱚ ᱪᱤᱞᱤᱭᱮᱢ ᱪᱮᱫ ᱮᱢ ᱮᱢᱟᱭᱟ ᱟᱨ ᱪᱮᱬᱮᱼᱪᱤᱯᱨᱩᱫ ᱠᱷᱟᱡ ᱫᱚᱢ ᱡᱟᱦᱟᱱᱟᱜ ᱡᱚᱢ ᱠᱚᱦᱚᱢ ᱮᱢᱟᱭᱟ ᱫᱟᱠᱟ ᱠᱚᱦᱚᱢ ᱮᱢᱟᱭᱟ ᱨᱩᱴᱤ ᱠᱚᱦᱚᱸ ᱮᱢᱟᱭᱟ ᱡᱚᱛᱚ ᱠᱤᱪᱷᱩ ᱮᱢᱟᱭᱟ ᱫᱷᱟᱴ ᱦᱚᱢ ᱫᱷᱟᱴ ᱟᱭᱟ ᱡᱩᱫᱤ ᱟᱹᱛᱠᱤᱨ ᱛᱟᱢᱟᱭ ᱛᱚ ᱫᱩᱲᱩᱵ ᱟᱛᱟᱢᱟᱭ ᱛᱚ ᱞᱟᱜᱟᱣ ᱦᱚᱢ ᱞᱟᱜᱟᱭᱮᱭᱟ ᱡᱚᱛᱚ ᱠᱤᱪᱷᱩᱭᱮᱭᱟᱢ ᱟᱨ ᱪᱮᱬᱮᱼᱪᱤᱯᱨᱩᱫ ᱜᱮ ᱵᱟᱝᱠᱷᱟᱱ ᱫᱚ ᱪᱮᱫ ᱮᱢ ᱩᱱᱤ ᱫᱚ ᱪᱮᱫ ᱮᱢ ᱮᱢᱟᱭᱟ ᱛᱟᱦᱮᱱ ᱟᱠᱚᱛᱚ ᱩᱱᱠᱩ ᱫᱚ ᱮᱢ ᱦᱚᱢ ᱮᱢᱟ ᱠᱚᱣᱟ ᱟᱨ ᱵᱟᱠᱚ ᱛᱟᱦᱮᱱᱟ ᱛᱚ ᱩᱱᱠᱩ ᱫᱚ ᱪᱮᱠᱟᱛᱮ ᱪᱮᱫ ᱮᱢ ᱮᱢᱟ ᱠᱚᱣᱟ ᱦᱮᱱᱟᱜ ᱠᱚ ᱛᱟᱞᱮᱭᱟ ᱚᱱᱟᱛᱮ ᱩᱱᱠᱩ ᱠᱚᱞᱮ ᱮᱢᱟ ᱠᱚ ᱠᱟᱱᱟ ᱡᱚᱢ ᱮᱫᱟᱠᱚ ᱪᱟᱣᱞᱮ ᱜᱮ ᱫᱟᱠᱟ ᱜᱮ ᱦᱩᱲᱩ ᱜᱮ ᱮᱢᱟᱠᱚ ᱠᱟᱱᱟᱞᱮ ᱧᱤᱫᱟᱹ ᱠᱚ ᱨᱟᱜᱟ ᱢᱚᱡᱽ ᱜᱮ ᱱᱟᱯᱟᱭ ᱚᱠᱚᱡ ᱟᱸᱡᱚᱢᱚᱜ ᱛᱟᱠᱚᱣᱟ